ᱤᱧᱟᱜ ᱟᱥ ᱯᱟᱨᱩᱠᱷᱤᱭᱟᱹ ᱫᱚᱠᱠᱷᱚᱛᱟ ᱫᱚ ᱦᱳᱭᱳᱜ ᱠᱟᱱᱟ ᱚᱲᱟᱜ ᱢᱩᱪᱷᱟᱹᱣ ᱟᱨ ᱚᱱᱟᱠᱚ ᱨᱮᱭᱟᱜ ᱩᱛᱱᱟᱹᱣ ᱪᱮᱫ ᱞᱮᱠᱟᱛᱮᱧ ᱠᱚᱨᱟᱣ ᱮᱫᱟ ᱚᱱᱟᱫᱚ ᱦᱳᱭᱳᱜ ᱠᱟᱱᱟ ᱠᱤᱪᱨᱤᱡᱠᱚ ᱦᱟᱸᱰᱮ ᱱᱟᱰᱮ ᱵᱟᱝ ᱫᱚᱦᱚ ᱠᱟᱛᱮᱫ ᱢᱚᱸᱡᱽ ᱜᱤ ᱞᱟᱹᱴᱩᱢ ᱵᱷᱟᱸᱡ ᱠᱟᱛᱮᱫ ᱢᱤᱫ ᱡᱟᱭᱜᱟ ᱨᱮ ᱫᱚᱦᱚ ᱠᱟᱜ ᱟᱹᱧ ᱰᱟᱝ ᱨᱮᱦᱚᱸ ᱥᱮ ᱟᱞᱢᱟᱨᱤ ᱵᱷᱤᱛᱨᱤ ᱨᱮ ᱟᱨ ᱚᱱᱟ ᱥᱟᱶᱛᱮ ᱥᱚᱯᱛᱟᱨᱮ ᱢᱤᱫ ᱫᱷᱟᱣ ᱠᱟᱛᱮᱫ ᱡᱷᱚᱞᱠᱚ ᱥᱟᱯᱷᱟ